ᱦᱮᱞᱳ ᱟᱹᱞᱤᱧ ᱡᱚᱵᱟ ᱦᱟᱸᱥᱫᱟ ᱞᱤᱧ ᱨᱚᱲᱮᱜᱼᱟ ᱱᱚᱣᱟ ᱯᱷᱳᱱ ᱫᱚ ᱯᱤ ᱮᱢ ᱠᱮ ᱵᱷᱤ ᱳᱣᱟᱭ ᱨᱮ ᱞᱟᱜᱟᱣ ᱟᱠᱟᱱᱟ ᱟᱹᱞᱤᱧ ᱯᱤ ᱮᱢ ᱠᱮ ᱵᱷᱤ ᱳᱣᱟᱭ ᱨᱮᱱᱟᱜ ᱯᱟᱨᱤᱠᱠᱷᱟᱞᱤᱧ ᱮᱢ ᱞᱮᱜᱼᱟ ᱛᱟᱦᱮᱸᱫ ᱚᱱᱟ ᱨᱮᱱᱟᱜ ᱨᱮᱡᱟᱞᱴ ᱞᱤᱧ ᱦᱟᱛᱟᱣᱟ ᱛᱚ ᱚᱱᱟ ᱜᱮ ᱰᱮᱴ ᱠᱚ ᱛᱤᱥ ᱮᱢᱚᱜ ᱠᱟᱱᱟ ᱵᱤᱱ ᱚᱱᱟ ᱞᱟᱹᱜᱤᱫ ᱞᱤᱧ ᱯᱷᱳᱱ ᱠᱟᱜᱼᱟ ᱠᱤᱭᱩᱠᱤ ᱟᱹᱰᱤ ᱫᱤᱱ ᱦᱩᱭᱱᱟ ᱱᱚᱣᱟ ᱨᱮᱱᱟᱜ ᱨᱮᱡᱟᱞᱴ ᱥᱤᱫᱽ ᱥᱟᱠᱟᱢ ᱵᱟᱹᱞᱤᱧ ᱧᱟᱢ ᱟᱠᱟᱜᱼᱟ ᱚᱱᱟᱛᱮ ᱱᱚᱣᱟ ᱨᱮᱱᱟᱜ ᱟᱹᱞᱤᱧ ᱠᱷᱚᱵᱚᱨ ᱞᱤᱧ ᱦᱟᱛᱟᱣ ᱞᱟᱹᱜᱤᱫ ᱞᱤᱧ ᱯᱷᱳᱱ ᱟᱠᱟᱜᱼᱟ ᱡᱮ ᱱᱚᱣᱟ ᱚᱯᱷᱤᱥ ᱨᱮ ᱪᱟᱞᱟᱣ ᱠᱟᱛᱮᱫ ᱨᱮᱡᱟᱞᱴ ᱦᱟᱛᱟᱣ ᱦᱩᱭᱩᱜᱼᱟ ᱥᱮ ᱚᱱᱞᱟᱭᱤᱱ ᱛᱮ ᱦᱤᱡᱩᱜᱼᱟ ᱥᱮ ᱯᱷᱳᱱ ᱨᱮ ᱵᱷᱮᱡᱟᱭᱟᱯᱮ ᱚᱱᱟᱛᱮᱞᱤᱧ ᱯᱷᱳᱱ ᱟᱠᱟᱜᱼᱟ ᱱᱟᱜ ᱟᱨ ᱱᱚᱣᱟ ᱰᱮᱴ ᱠᱚ ᱛᱤᱥ ᱱᱟᱜ ᱦᱩᱭᱩᱜᱼᱟ ᱚᱱᱟ ᱞᱟᱹᱭ ᱟᱞᱮᱯᱮ ᱫᱚᱦᱚᱭᱮᱜ ᱟᱹᱞᱤᱧ